ᱨᱟᱵᱟᱝ ᱫᱤᱥᱚᱢ ᱨᱮ ᱡᱟᱦᱟᱸ ᱞᱮᱠᱟᱱ ᱫᱟᱨᱮ ᱱᱟᱹᱲᱤ ᱧᱮᱞᱚᱜᱚᱜᱼᱟ ᱚᱱᱟ ᱠᱚ ᱵᱟᱥᱛᱮ ᱡᱷᱚᱛᱚ ᱞᱮᱠᱟᱱ ᱫᱟᱨᱮ ᱱᱟᱹᱲᱤ ᱜᱮ ᱱᱚᱣᱟ ᱫᱤᱥᱚᱢ ᱨᱮ ᱡᱟᱱᱟᱢᱚᱜᱼᱟ ᱡᱚ ᱵᱟᱦᱟ ᱥᱮ ᱨᱟᱱ ᱢᱩᱨᱜᱟᱹᱱ ᱥᱮ ᱵᱟᱦᱟ ᱮᱢᱟᱱ ᱠᱚ ᱡᱚ ᱵᱟᱦᱟ ᱢᱩᱫᱽ ᱨᱮᱫᱚ ᱩᱞ ᱠᱟᱱᱴᱷᱟᱲ ᱛᱮᱨᱮᱞ ᱛᱟᱨᱚᱵᱽ ᱡᱟᱹᱱᱩᱢ ᱡᱚᱡᱚ ᱮᱢᱟᱱ ᱠᱚ ᱫᱟᱨᱮ ᱱᱟᱹᱲᱤ ᱠᱷᱚᱱ ᱟᱵᱚ ᱡᱚ ᱵᱟᱦᱟ ᱠᱚᱵᱚᱱ ᱧᱟᱢᱟ ᱱᱚᱣᱟ ᱠᱚ ᱟᱵᱚ ᱵᱚᱱ ᱡᱚᱢᱟ ᱟᱨ ᱨᱟᱱ ᱢᱩᱨᱜᱟᱹᱱ ᱨᱮᱱᱟᱜ ᱫᱟᱨᱮ ᱱᱟᱹᱲᱤ ᱠᱚᱫᱚ ᱡᱮᱢᱚᱱ ᱱᱤᱢ ᱥᱟᱨᱡᱚᱢ ᱛᱩᱞᱥᱤ ᱮᱢᱟᱱ ᱠᱚ ᱱᱚᱣᱟ ᱠᱚᱫᱚ ᱨᱟᱱ ᱦᱤᱥᱟᱹᱵ ᱛᱮ ᱟᱵᱚ ᱵᱚᱱ ᱱᱚᱣᱟ ᱨᱮᱱᱟᱜ ᱡᱚᱼᱵᱟᱦᱟ ᱵᱚᱱ ᱡᱚᱢᱟ ᱥᱮ ᱞᱟᱜᱟᱣᱟ ᱟᱨ ᱵᱟᱦᱟ ᱥᱩᱫᱷᱩ ᱟᱫᱷᱮᱠ ᱫᱟᱨᱮ ᱠᱚᱫᱚ ᱥᱩᱫᱷᱩ ᱵᱟᱦᱟ ᱞᱟᱹᱜᱤᱫ ᱛᱮᱜᱮ ᱡᱟᱱᱟᱢᱚᱜᱼᱟ ᱚᱱᱟ ᱠᱚᱫᱚ ᱡᱚᱵᱟ ᱜᱳᱞᱟᱯ ᱮᱜ ᱠᱩᱥᱱᱤ ᱜᱩᱞᱟᱹᱡᱽ ᱵᱟᱦᱟ ᱟᱨᱚ ᱮᱢᱟᱱ ᱮᱢᱟᱱ ᱵᱟᱦᱟ ᱠᱚ ᱱᱚᱣᱟ ᱫᱤᱥᱚᱢ ᱨᱮ ᱦᱩᱭᱩᱜᱼᱟ